ᱰᱤᱡᱤᱴᱮᱞ ᱢᱮᱱᱛᱮᱫᱚ ᱤᱧᱫᱚ ᱱᱤᱭᱟᱹᱜᱤᱧ ᱢᱚᱱᱮᱭᱟ ᱠᱚᱢᱯᱤᱭᱩᱴᱟᱨ ᱞᱮᱯᱴᱚᱯ ᱢᱚᱵᱟᱭᱤᱞ ᱱᱤᱭᱟᱹ ᱠᱚᱜᱤᱧ ᱢᱚᱱᱮᱭᱟ ᱠᱚᱢᱯᱤᱭᱩᱴᱟᱨ ᱢᱟᱫᱽᱫᱷᱚᱢ ᱛᱮᱫᱚ ᱟᱭᱢᱟ ᱨᱚᱠᱚᱢ ᱠᱟᱜᱚᱡᱽ ᱯᱚᱛᱨᱚ ᱡᱩᱛᱩᱜ ᱠᱟᱱᱟ ᱥᱮᱠᱚ ᱯᱚᱨᱤᱠᱠᱷᱟ ᱨᱮᱱᱟᱜ ᱢᱟᱱᱮ ᱪᱟᱹᱠᱨᱤ ᱨᱮᱱᱟᱜ ᱯᱷᱨᱚᱢ ᱦᱚᱸ ᱯᱷᱤᱞᱟᱯᱚᱜ ᱠᱟᱱᱟ ᱥᱮ ᱴᱟᱠᱟ ᱯᱚᱭᱥᱟ ᱞᱮᱱᱫᱮᱱ ᱦᱚᱸ ᱦᱩᱭᱩᱜᱚᱜ ᱠᱟᱱᱟ ᱟᱨ ᱢᱳᱵᱟᱭᱤᱞ ᱛᱮᱫᱚ ᱥᱟᱺᱜᱤᱧ ᱨᱮᱱ ᱦᱚᱲ ᱥᱟᱣᱛᱮ ᱦᱚᱸᱢ ᱜᱟᱞᱢᱟᱨᱟᱣ ᱫᱟᱲᱮᱭᱟᱜᱼᱟ ᱵᱮᱥ ᱵᱟᱹᱲᱤᱡ ᱠᱷᱚᱵᱚᱨ ᱟᱨ ᱱᱤᱭᱟᱹᱜᱮ ᱢᱚᱡᱽ ᱤᱧ ᱢᱮᱛᱟᱜ ᱠᱟᱱᱟ ᱟᱨ ᱵᱟᱹᱲᱤᱡ ᱫᱤᱠ ᱦᱚᱸᱧ ᱧᱮᱞᱫᱟ ᱡᱮ ᱡᱮᱢᱚᱱ ᱜᱤᱫᱽᱨᱟᱹ ᱠᱚ ᱠᱟᱹᱴᱤᱡ ᱠᱟᱹᱴᱤᱡ ᱜᱤᱫᱽᱨᱟᱹ ᱠᱚ ᱢᱳᱵᱟᱭᱤᱞ ᱠᱚ ᱦᱟᱛᱟᱣ ᱮᱜ ᱠᱷᱟᱡ ᱯᱷᱨᱤᱼᱯᱷᱟᱭᱟᱨ ᱜᱟᱛᱮ ᱨᱮᱠᱚ ᱵᱮᱥᱛᱚᱜ ᱠᱟᱱᱟ ᱯᱟᱲᱦᱟᱣ ᱠᱚᱫᱚ ᱵᱟᱝᱠᱚ ᱥᱮᱬᱟᱭᱫᱟ ᱟᱨ ᱡᱮᱢᱚᱱ ᱠᱩᱲᱤ ᱜᱤᱫᱽᱨᱟᱹ ᱠᱚᱦᱚᱸ ᱠᱟᱹᱴᱤᱡ ᱠᱟᱹᱴᱤᱡ ᱠᱩᱲᱤ ᱜᱤᱫᱽᱨᱟᱹ ᱢᱳᱵᱟᱭᱤᱞ ᱦᱟᱛᱟᱣ ᱠᱟᱛᱮᱫ ᱢᱟᱱᱮ ᱡᱟᱦᱟᱸᱭ ᱠᱚ ᱠᱚᱲᱟ ᱠᱚᱥᱟᱝ ᱠᱚ ᱜᱟᱞᱢᱟᱨᱟᱜ ᱠᱟᱱᱟ ᱛᱚᱠᱚ ᱟᱸᱜᱤᱨᱚᱜ ᱠᱟᱱᱟ ᱢᱟᱱᱮ ᱫᱟᱹᱲ ᱫᱟᱠᱚ ᱱᱤᱭᱟᱹ ᱠᱚᱜᱮ ᱵᱟᱹᱲᱤᱡ ᱫᱤᱠ ᱫᱚᱧ ᱧᱮᱞᱫᱟ